ᱥᱟᱱᱛᱟᱲ ᱥᱟᱶᱛᱟ ᱨᱮ ᱵᱟᱯᱞᱟ ᱫᱚ ᱛᱩᱨᱩᱭ ᱛᱷᱚᱠᱨᱮ ᱦᱟᱹᱴᱤᱧ ᱠᱟᱱᱟ ᱚᱱᱟ ᱠᱚ ᱢᱩᱫᱽᱨᱮ ᱫᱩᱣᱟᱹᱨ ᱤᱛᱩᱫ ᱥᱤᱸᱫᱩᱨ ᱵᱟᱯᱞᱟ ᱜᱩᱲᱫᱟᱹ ᱧᱟᱯᱟᱢ ᱵᱟᱯᱞᱟ ᱚᱨ ᱤᱛᱩᱫ ᱵᱟᱯᱞᱟ ᱠᱳᱸᱰᱮᱞ ᱧᱟᱯᱟᱢ ᱵᱟᱯᱞᱟ ᱟᱨ ᱟᱭᱢᱟ ᱮᱢᱟᱱ ᱮᱢᱟᱱ ᱵᱟᱯᱞᱟ ᱢᱮᱱᱟᱜ ᱠᱟᱫᱟ ᱚᱱᱟ ᱠᱚ ᱢᱩᱫᱽᱨᱮ ᱦᱚᱲ ᱦᱚᱯᱚᱱ ᱫᱚ ᱟᱭᱢᱟ ᱞᱮᱠᱟᱱ ᱯᱚᱨᱤᱥᱛᱷᱤᱛᱤ ᱦᱤᱥᱟᱹᱵᱽ ᱛᱮ ᱚᱱᱟ ᱦᱤᱥᱟᱹᱵᱽ ᱛᱮ ᱵᱟᱯᱞᱟ ᱠᱚ ᱯᱟᱸᱡᱟᱭᱟ ᱪᱮ ᱡᱟᱹᱨᱩᱨᱤ ᱵᱟᱹᱱᱩᱜ ᱟᱱᱟᱝ ᱡᱮ ᱵᱤᱱᱟᱹ ᱠᱷᱚᱨᱪᱟ ᱛᱮᱦᱚᱸ ᱪᱮᱫ ᱵᱤᱱᱟᱹ ᱠᱷᱚᱨᱪᱟᱼᱵᱚᱨᱪᱟ ᱡᱩᱫᱤ ᱵᱟᱝ ᱛᱟᱦᱮᱱᱟ ᱢᱮᱱᱠᱷᱟᱱ ᱫᱚ ᱩᱱᱤ ᱫᱚ ᱵᱤᱱᱟᱹ ᱠᱷᱚᱨᱪᱟᱼᱵᱚᱨᱪᱟ ᱛᱮᱦᱚᱸ ᱟᱡ ᱵᱟᱯᱞᱟᱭ ᱛᱚᱨᱟᱣ ᱫᱟᱲᱮᱭᱟᱜᱼᱟ ᱵᱟᱹᱦᱩ ᱧᱚᱜ ᱵᱟᱹᱦᱩ ᱡᱟᱶᱟᱭ ᱠᱤᱱ ᱧᱟᱯᱟᱢ ᱫᱟᱲᱮᱭᱟᱜᱼᱟ ᱡᱟᱦᱟᱸ ᱞᱮᱠᱟ ᱡᱮ ᱟᱹᱠᱤᱱ ᱛᱮ ᱧᱟᱯᱟᱢ ᱟᱹᱠᱤᱱ ᱚᱱᱟᱫᱚ ᱠᱳᱸᱰᱮᱞ ᱧᱟᱯᱟᱢ ᱵᱟᱯᱞᱟ ᱥᱮ ᱫᱚ ᱧᱮᱯᱮᱞ ᱧᱟᱯᱟᱢ ᱵᱟᱯᱞᱟ ᱠᱚ ᱢᱮᱛᱟᱫᱼᱟ ᱦᱚᱲ ᱡᱮᱭ ᱚᱱᱟᱫᱚ ᱦᱚᱲ ᱡᱮᱭ ᱯᱟᱸᱡᱟ ᱨᱮᱭᱟᱜ ᱠᱟᱛᱷᱟ ᱡᱟᱦᱟᱸ ᱞᱮᱠᱟ ᱟᱡ ᱚᱠᱟ ᱥᱩᱵᱤᱫᱷᱟᱭ ᱵᱩᱡᱷᱟᱹᱣᱮᱫᱼᱟ ᱟᱡᱟᱜ ᱡᱩᱫᱤ ᱠᱷᱚᱨᱪᱟᱼᱵᱚᱨᱪᱟ ᱵᱟᱹᱱᱩᱜ ᱟᱱᱟᱝ ᱮᱱᱠᱷᱟᱱ ᱫᱚ ᱟᱡ ᱫᱚ ᱟᱹᱠᱤᱱ ᱟᱹᱠᱤᱱ ᱛᱮ ᱡᱩᱨᱤ ᱯᱟᱹᱨᱤ ᱠᱤᱱ ᱧᱟᱯᱟᱢᱟ ᱟᱨ ᱠᱤᱱ ᱵᱟᱯᱞᱟᱜᱼᱟ